ᱤᱧ ᱫᱚ ᱥᱮᱛᱟᱜ ᱟᱨ ᱟᱹᱭᱩᱵ ᱤᱧ ᱤᱥᱤᱱᱟ ᱥᱮᱛᱟᱜ ᱡᱚᱠᱷᱚᱱ ᱤᱧ ᱤᱥᱤᱱᱟ ᱩᱱ ᱫᱚ ᱪᱩᱞᱦᱟᱹ ᱨᱮ ᱛᱚᱨᱚᱡ ᱤᱧ ᱦᱟᱹᱨᱟ ᱚᱱᱟ ᱛᱟᱭᱱᱚᱢ ᱛᱮ ᱪᱩᱞᱦᱟᱹᱧ ᱪᱷᱚᱸᱪᱟ ᱚᱱᱟ ᱯᱚᱨᱮ ᱫᱚ ᱴᱩᱠᱩᱡ ᱪᱮᱞᱟᱝ ᱠᱚᱧ ᱜᱷᱟᱥᱟᱣᱟ ᱫᱟᱜ ᱤᱧ ᱟᱹᱜᱩᱭᱟ ᱫᱟᱜ ᱟᱹᱜᱩ ᱠᱟᱛᱮᱫ ᱤᱧ ᱵᱟᱥᱟᱝᱟ ᱥᱮᱸᱜᱮᱞ ᱤᱧ ᱡᱩᱞᱟ ᱚᱱᱟ ᱛᱟᱭᱱᱚᱢ ᱛᱮ ᱪᱟᱣᱞᱮᱧ ᱟᱹᱜᱩᱭᱟ ᱪᱟᱣᱞᱮᱧ ᱠᱷᱟᱸᱡᱚᱭᱟ ᱟᱨ ᱥᱮᱸᱜᱮᱞ ᱤᱧ ᱡᱩᱞᱟᱜ ᱟ ᱚᱱᱠᱟ ᱠᱟᱛᱮᱫ ᱫᱟᱠᱟ ᱠᱚᱧ ᱤᱥᱤᱱᱟ ᱟᱨ ᱯᱩᱭᱞᱩ ᱤᱥᱤᱱ ᱫᱚ ᱵᱟᱹᱧ ᱵᱟᱲᱟᱭ ᱛᱟᱦᱮᱸᱫ ᱤᱧ ᱟᱭᱚ ᱧᱮᱞ ᱧᱮᱞ ᱛᱮᱜᱮ ᱤᱥᱤᱱ ᱤᱧ ᱥᱮᱬᱟ ᱠᱮᱫᱟ ᱩᱱᱤ ᱦᱚᱸ ᱚᱱᱠᱟ ᱜᱮ ᱪᱩᱞᱦᱟᱹ ᱠᱚ ᱛᱚᱨᱚᱡ ᱠᱚ ᱦᱟᱹᱨᱤᱧ ᱧᱮᱞ ᱠᱮᱫᱮᱭᱟ ᱪᱩᱞᱦᱟᱹᱭ ᱪᱷᱚᱸᱪ ᱠᱮᱫᱟᱭ ᱫᱟᱜ ᱠᱚᱭ ᱟᱹᱜᱩ ᱠᱮᱫᱟᱭ ᱪᱚᱸᱫᱟ ᱠᱮᱫᱟᱭ ᱪᱟᱣᱞᱮ ᱠᱚᱭ ᱠᱷᱟᱸᱡᱚ ᱠᱮᱫᱟ ᱚᱱᱠᱟ ᱜᱮ ᱫᱤᱱ ᱧᱮᱞ ᱧᱮᱞ ᱛᱤᱧ ᱧᱮᱞ ᱥᱮᱬᱟ ᱠᱮᱫᱟ ᱫᱟᱠᱟ ᱩᱛᱩᱧ ᱤᱥᱤᱱ ᱠᱮᱫᱟ ᱟᱹᱰᱤ ᱨᱟᱹᱥᱠᱟᱹᱧ ᱵᱩᱡᱷᱟᱹᱣ ᱠᱮᱫᱟ